ᱟᱵᱚ ᱥᱟᱱᱛᱟᱞᱤ ᱯᱟᱹᱨᱥᱤ ᱵᱟᱧᱪᱟᱣ ᱞᱟᱹᱜᱤᱫ ᱠᱚᱨᱟ ᱥᱟᱺᱦᱤᱡ ᱠᱤᱨᱤᱭᱟᱹ ᱦᱟᱛᱟᱣ ᱞᱟᱜᱟᱣ ᱟᱵᱚᱱᱟ ᱟᱨ ᱱᱚᱣᱟ ᱯᱟᱥᱱᱟᱣ ᱞᱟᱹᱜᱤᱫ ᱟᱹᱛᱩ ᱴᱚᱞᱟᱨᱮ ᱡᱟᱦᱟᱸ ᱤᱥᱠᱩᱞ ᱠᱚ ᱦᱮᱱᱟᱜᱼᱟ ᱥᱮ ᱵᱚᱭᱚᱥᱟᱱ ᱟᱨ ᱢᱩᱨᱩᱠ ᱠᱚ ᱦᱮᱱᱟᱜ ᱟᱠᱟᱫ ᱠᱚᱣᱟ ᱩᱱᱠᱩ ᱱᱚᱣᱟ ᱯᱟᱥᱱᱟᱣ ᱥᱮᱴᱮᱨ ᱟᱠᱚ ᱛᱟᱵᱚᱱᱟ ᱟᱨ ᱱᱚᱣᱟ ᱠᱩᱨᱩᱢᱩᱴᱩ ᱞᱟᱹᱜᱤᱫ ᱟᱵᱚ ᱱᱚᱣᱟ ᱡᱟᱦᱟᱸ ᱥᱚᱥᱟᱞ ᱢᱤᱰᱤᱭᱟ ᱠᱚᱨᱮ ᱵᱟ ᱵᱚᱭ ᱯᱚᱛᱚᱵ ᱠᱚᱨᱮ ᱟᱨᱚ ᱡᱟᱹᱥᱛᱤ ᱠᱟᱛᱮᱫ ᱵᱳᱭ ᱟᱵᱚᱣᱟᱜ ᱨᱚᱲᱛᱮ ᱥᱮ ᱟᱲᱟᱝᱛᱮ ᱪᱷᱟᱯᱟ ᱥᱚᱫᱚᱨ ᱠᱟᱛᱮᱫ ᱫᱤᱥᱚᱢ ᱦᱚᱲ ᱴᱷᱮᱡ ᱵᱚᱱ ᱮᱢ ᱪᱟᱞ ᱫᱟᱲᱮ ᱟᱠᱚᱢᱟ ᱟᱨ ᱟᱵᱚ ᱱᱚᱣᱟ ᱥᱤᱠᱷᱱᱟᱹᱛ ᱠᱚ ᱨᱤᱠᱟᱹᱭ ᱛᱟᱵᱚᱱ ᱢᱟ ᱱᱚᱣᱟᱜᱮ ᱯᱟᱥᱱᱟᱜ ᱛᱟᱵᱚᱱᱟ ᱟᱹᱰᱤ ᱡᱟᱹᱥᱛᱤ ᱠᱟᱛᱮᱫ ᱫᱚ